ᱫᱷᱚᱨᱚᱢᱫᱚ ᱦᱩᱭᱩᱜ ᱠᱟᱱᱟ ᱦᱚᱲᱟᱜ ᱡᱮᱢᱚᱱ ᱵᱟᱦᱟ ᱵᱟᱦᱟ ᱯᱩᱡᱟᱹᱨᱮ ᱢᱤᱫᱴᱷᱮᱱᱠᱚ ᱯᱩᱡᱟᱹᱭᱟ ᱥᱚᱦᱚᱨᱟᱭ ᱨᱮᱦᱚᱸ ᱢᱤᱫᱴᱷᱮᱱᱠᱚ ᱯᱩᱡᱟᱹᱭᱟ ᱚᱱᱟ ᱚᱱᱟ ᱠᱷᱟᱹᱛᱤᱨᱛᱮ ᱦᱚᱲᱟᱜ ᱟᱹᱨᱤᱪᱟᱹᱞᱤᱫᱚ ᱦᱩᱭᱩᱜ ᱠᱟᱱᱟ ᱫᱷᱚᱨᱢᱚ ᱫᱷᱚᱨᱢᱚᱫᱚ ᱚᱱᱮ ᱵᱟᱦᱟ ᱥᱚᱦᱚᱨᱟᱭ ᱦᱚᱲᱫᱚᱠᱚ ᱢᱟᱱᱟᱣᱟ ᱟᱨ ᱩᱱᱠᱩ ᱮᱴᱟᱜᱼᱮᱴᱟᱜ ᱡᱟᱹᱛᱫᱚ ᱟᱠᱚᱠᱚ ᱪᱮᱫᱠᱚ ᱫᱷᱚᱨᱢᱚᱠᱚ ᱢᱟᱱᱟᱣᱟ ᱟᱠᱚᱣᱟᱜ ᱫᱷᱚᱨᱢᱚ ᱢᱮᱱᱟᱜᱼᱟ ᱩᱱᱠᱩ ᱟᱠᱚᱣᱟᱜ ᱫᱷᱚᱨᱢᱚᱠᱚ ᱢᱟᱱᱟᱱᱣᱟ ᱦᱚᱲᱫᱚ ᱦᱚᱲ ᱞᱮᱠᱟᱜᱮ ᱫᱤᱠᱩᱠᱚᱫᱚ ᱫᱤᱠᱩ ᱞᱮᱠᱟᱜᱮᱠᱚ ᱪᱟᱞᱟᱣᱟᱜ ᱠᱟᱱᱟ ᱦᱚᱲᱫᱚ ᱦᱚᱲᱟᱜᱮᱢ ᱪᱟᱞᱟᱣᱟᱜᱼᱟ ᱦᱚᱲᱟᱜᱼᱜᱮᱢ ᱯᱟᱸᱡᱟᱭᱟ ᱫᱤᱠᱩᱣᱟᱜᱛᱚ ᱵᱟᱢ ᱯᱟᱸᱡᱟᱭᱟ ᱫᱤᱠᱩᱢᱟ ᱫᱤᱠᱩᱣᱟᱜᱠᱚ ᱯᱟᱸᱡᱟᱭᱟ ᱦᱚᱲᱟᱜᱫᱚ ᱵᱟᱠᱚ ᱯᱟᱸᱡᱟᱭᱟ ᱟᱠᱚᱣᱟᱜᱠᱚ ᱯᱟᱸᱡᱟᱭᱟ ᱱᱤᱭᱟᱹ ᱠᱷᱟᱹᱛᱤᱨᱛᱮ ᱥᱮᱨᱚᱠᱚᱢ ᱚᱱᱟ ᱞᱮᱠᱟᱛᱮ ᱱᱤᱛᱚᱜᱫᱚ ᱪᱟᱞᱟᱜ ᱠᱟᱱᱟ ᱦᱚᱲ ᱫᱷᱚᱨᱢᱚᱫᱚ ᱱᱚᱣᱟᱠᱚ ᱦᱩᱭᱩᱜ ᱠᱟᱱᱟ ᱡᱮᱢᱚᱱ ᱵᱟᱦᱟ ᱥᱚᱦᱚᱨᱟᱭᱠᱚ ᱢᱟᱱᱟᱣᱮᱫᱟ ᱥᱮ ᱢᱟᱱᱟᱣᱮᱫᱟᱞᱮ ᱮᱱᱛᱮᱫ ᱟᱞᱮᱭᱟᱜ ᱫᱷᱚᱨᱢᱚᱨᱮᱫᱚ ᱱᱚᱣᱟᱠᱚ ᱡᱤᱱᱤᱥ ᱛᱮᱜᱮ ᱢᱚᱡᱽᱛᱮᱜᱮ ᱪᱟᱞᱟᱜ ᱠᱟᱱᱟ ᱚᱱᱟ ᱠᱷᱟᱹᱛᱤᱨᱛᱮ ᱡᱮ ᱱᱚᱸᱜᱼᱚᱭ ᱱᱚᱣᱟᱠᱚᱫᱚ ᱢᱚᱡᱽᱜᱮ ᱡᱮ ᱪᱟᱞᱟᱜᱠᱟᱱ ᱛᱟᱞᱮᱭᱟ ᱢᱚᱡᱽᱜᱮ ᱯᱟᱨᱚᱢᱚᱜ ᱠᱟᱱ ᱛᱟᱞᱮᱭᱟ ᱫᱷᱚᱨᱢᱚ ᱫᱷᱚᱨᱢᱚᱛᱮᱢ ᱪᱟᱞᱟᱣᱞᱮᱱ ᱠᱷᱟᱱᱫᱚᱠᱚ ᱢᱮᱱᱟ ᱵᱟᱝ ᱱᱩᱭᱦᱚᱲ ᱫᱷᱚᱨᱢᱚᱭᱮᱫᱟᱭ ᱥᱮ ᱵᱟᱝ ᱱᱚᱸᱜᱼᱚᱭ ᱢᱤᱫ ᱫᱷᱚᱨᱢᱚ ᱨᱮᱜᱮ ᱢᱮᱱᱟᱭᱟ ᱮᱴᱟᱜ ᱦᱚᱲᱠᱷᱚᱡ ᱦᱚᱲ ᱫᱷᱚᱨᱚᱢ ᱠᱷᱚᱱ ᱮᱴᱟᱜ ᱫᱷᱚᱨᱚᱢᱨᱮ ᱵᱟᱭ ᱪᱟᱞᱟᱣ ᱟᱠᱟᱱᱟ ᱚᱱᱟ ᱠᱷᱟᱹᱛᱤᱨᱛᱮ ᱱᱚᱣᱟᱠᱚ ᱡᱤᱱᱤᱥᱫᱚ ᱱᱚᱝᱠᱟ ᱦᱩᱭᱩᱜ ᱠᱟᱱᱟ ᱟᱞᱮᱫᱚ ᱚᱱᱟ ᱠᱷᱟᱹᱛᱤᱨᱛᱮ ᱟᱞᱮᱫᱚ ᱵᱚᱞᱮ ᱦᱚᱲ ᱠᱟᱹᱱᱟᱹᱧ ᱦᱚᱲ ᱫᱷᱚᱨᱢᱚᱜᱮᱧ ᱫᱷᱚᱨᱢᱚᱭᱮᱫᱟ ᱦᱚᱲ ᱫᱷᱚᱨᱢᱚ ᱨᱮᱜᱮᱧ ᱛᱮᱦᱮᱱᱟ ᱮᱴᱟᱜ ᱫᱷᱚᱨᱢᱚᱫᱚ ᱪᱮᱫᱟᱜ ᱤᱧ ᱪᱟᱞᱟᱜᱼᱟ ᱵᱟᱹᱧ ᱵᱟᱞᱟᱜᱼᱟ ᱵᱟᱹᱧ ᱯᱟᱸᱡᱟᱭᱟ ᱚᱱᱟ ᱠᱷᱟᱹᱛᱤᱨᱛᱮ ᱟᱞᱮᱫᱚ ᱱᱚᱣᱟᱠᱚ ᱱᱤᱭᱮᱜᱮᱞᱮ ᱪᱟᱞᱟᱜ ᱠᱟᱱᱟ ᱚᱱᱟᱛᱮ ᱟᱞᱮᱫᱚ ᱡᱟᱭᱡᱟᱵᱚᱛᱤ ᱡᱚᱛᱚ ᱠᱤᱪᱷᱩᱜᱮ ᱢᱟᱱᱮ ᱦᱚᱲ ᱫᱷᱚᱨᱢᱚ ᱨᱮᱜᱮ ᱦᱮᱱᱟᱜᱞᱮᱭᱟ ᱦᱚᱲᱠᱟᱱᱟᱢᱫᱚ ᱦᱚᱲ ᱫᱷᱚᱨᱢᱚ ᱨᱮᱜᱮᱢ ᱛᱮᱦᱮᱱᱟ ᱚᱠᱟᱛᱮᱢ ᱪᱟᱞᱟᱜᱼᱟ ᱮᱴᱟᱜ ᱫᱷᱚᱨᱢᱚᱨᱮᱫᱚ ᱵᱟᱢ ᱪᱟᱞᱟᱜᱼᱟ